ᱱᱮᱹᱜᱮᱹᱴᱤᱵᱷ ᱮᱠᱥᱯᱮᱨᱤᱭᱮᱱᱥ ᱢᱮᱱ ᱛᱮᱫᱚ ᱱᱚᱣᱟ ᱜᱮ ᱢᱮᱱ ᱜᱟᱱᱚᱜᱼᱟ ᱱᱮᱛᱟᱨ ᱨᱮᱱ ᱜᱤᱫᱽᱨᱟᱹ ᱠᱟᱹᱴᱤᱡ ᱠᱟᱹᱴᱤᱡ ᱜᱤᱫᱽᱨᱟᱹ ᱠᱚ ᱢᱳᱵᱟᱭᱤᱞ ᱵᱮᱵᱚᱦᱟᱨᱛᱮ ᱟᱠᱚᱣᱟᱜ ᱚᱞᱚᱜ ᱯᱟᱲᱦᱟᱣ ᱫᱚ ᱮᱠᱵᱟᱨᱮ ᱛᱩᱞ ᱫᱚᱦᱚᱣ ᱠᱟᱫᱟ ᱠᱚ ᱥᱮᱛᱟᱜ ᱠᱷᱚᱱ ᱟᱭᱩᱵ ᱯᱚᱨᱡᱚᱱᱛᱚ ᱡᱚᱠᱷᱚᱱ ᱜᱮᱢ ᱧᱮᱞᱚᱜᱚᱜᱼᱟ ᱡᱮ ᱟᱡ ᱫᱚ ᱫᱟᱠᱟ ᱡᱚᱢ ᱥᱩᱢᱚᱭ ᱦᱚᱸ ᱢᱳᱵᱟᱭᱤᱞ ᱛᱩᱯᱩᱱ ᱥᱚᱢᱚᱭ ᱪᱟᱞᱟᱜ ᱨᱮᱦᱚᱸ ᱢᱳᱵᱟᱭᱤᱞ ᱥᱚᱵᱽ ᱥᱚᱢᱚᱭ ᱜᱮ ᱢᱳᱵᱟᱭᱤᱞ ᱵᱮᱵᱚᱦᱟᱨᱫᱟ ᱟᱨ ᱱᱚᱣᱟ ᱢᱳᱵᱟᱭᱤᱞ ᱵᱮᱵᱚᱦᱟᱨ ᱠᱟᱛᱮ ᱮᱢᱚᱱ ᱚᱵᱚᱥᱛᱟ ᱦᱩᱭᱩᱜ ᱠᱟᱱᱟ ᱡᱤᱣᱤ ᱦᱚ ᱡᱤᱣᱤ ᱯᱚᱨᱡᱚᱱᱛᱚ ᱪᱟᱞᱟᱣ ᱤᱫᱤᱜ ᱠᱟᱱᱟ ᱤᱥᱠᱩᱞᱮ ᱪᱟᱞᱟᱜ ᱠᱟᱱᱟ ᱞᱩᱛᱩᱨ ᱨᱮ ᱢᱳᱵᱟᱭᱤᱞ ᱫᱚᱦᱚ ᱠᱟᱛᱮ ᱛᱟᱲᱟᱢ ᱫᱟ ᱚᱠᱟ ᱨᱮᱹᱞ ᱞᱟᱭᱤᱱ ᱠᱟᱱᱟ ᱥᱮ ᱚᱠᱟ ᱵᱟᱥ ᱤᱭᱟᱹ ᱥᱚᱲᱚᱠ ᱠᱟᱱᱟ ᱚᱱᱟᱦᱚᱸ ᱵᱟᱝᱮ ᱫᱤᱥᱟᱹᱭᱮᱫᱟᱭ ᱵᱚᱞᱮ ᱟᱭᱟᱜ ᱡᱤᱣᱤ ᱦᱚᱸ ᱟᱞᱟᱭ ᱤᱫᱤᱭᱮᱫᱟᱭ ᱟᱭᱟᱜ ᱡᱤᱣᱤ ᱦᱚᱸ ᱪᱟᱵᱟ ᱤᱫᱤᱜ ᱠᱟᱱᱟ